ᱟᱢᱟᱜ ᱜᱷᱟᱨᱚᱸᱡᱽ ᱨᱮᱱ ᱡᱟᱦᱟᱸᱭ ᱨᱩᱣᱟᱹᱜᱼᱟ ᱨᱩᱣᱟᱹᱜ ᱠᱷᱟᱱ ᱟᱢ ᱡᱚᱢᱟᱜ ᱪᱮᱫ ᱪᱮᱫ ᱮᱢ ᱤᱥᱤᱱ ᱟᱠᱚᱣᱟ ᱨᱩᱣᱟᱹ ᱞᱮᱱ ᱠᱷᱟᱡ ᱡᱟᱦᱟᱸᱭ ᱯᱮᱦᱞᱮ ᱫᱚ ᱨᱩᱣᱟᱹᱢ ᱧᱮᱞᱟ ᱪᱮᱫ ᱞᱮᱠᱟᱭ ᱨᱩᱣᱟᱹᱜ ᱠᱟᱱᱟ ᱟᱜᱟᱨ ᱵᱟᱭ ᱡᱚᱢ ᱫᱟᱲᱮᱭᱟᱜ ᱠᱟᱱᱟ ᱮᱱ ᱠᱷᱟᱡ ᱩᱱᱤ ᱞᱟᱹᱜᱤᱫ ᱫᱚ ᱥᱩᱡᱤ ᱠᱚ ᱫᱟᱜ ᱡᱤᱱᱤᱥᱮᱢ ᱤᱥᱤᱱ ᱟᱭᱟ ᱥᱩᱡᱤ ᱠᱚ ᱟᱨ ᱨᱩᱴᱤ ᱠᱚ ᱚᱱᱟ ᱠᱚ ᱫᱟᱜ ᱨᱮ ᱢᱚᱛᱞᱚᱵ ᱪᱟ ᱨᱮ ᱡᱚᱵᱮ ᱡᱚᱵᱮᱢ ᱮᱢᱟᱭᱟ ᱤᱱᱟᱹ ᱫᱚ ᱚᱱᱟᱠᱚᱭ ᱡᱚᱢᱟ ᱫᱟᱲᱮᱭᱟᱜᱼᱟ ᱟᱨ ᱟᱨ ᱛᱟᱵᱮᱱ ᱠᱚ ᱟᱛᱟ ᱠᱟᱛᱮ ᱟᱨ ᱨᱩᱴᱤ ᱠᱚᱢ ᱤᱥᱤᱱ ᱟᱭᱟ ᱵᱨᱮᱰ ᱠᱚ ᱪᱟ ᱥᱟᱞᱟᱜ ᱮᱢᱟᱭᱟ ᱚᱱᱟ ᱠᱚ ᱨᱩᱣᱟᱹᱜ ᱡᱚᱦᱚᱜ ᱫᱚᱠᱚ ᱡᱚᱢᱟ ᱟᱨ ᱠᱚ ᱤᱥᱤᱱᱟ ᱟᱹᱰᱤ ᱠᱤᱪᱷᱩᱢ ᱤᱥᱤᱱ ᱫᱟᱲᱮᱭᱟᱜᱼᱟ ᱟᱨ ᱡᱚᱢ ᱢᱚᱛᱞᱚᱵ ᱠᱷᱟᱣᱟᱣ ᱫᱟᱲᱮᱭᱟ ᱠᱚᱣᱟᱢ